ᱡᱚᱦᱟᱨᱜᱮ ᱟᱹᱞᱤᱧ ᱫᱚᱞᱤᱧ ᱢᱮᱱᱟ ᱥᱟᱨᱟᱯᱷ ᱡᱮᱢᱚᱱ ᱟᱹᱰᱤ ᱨᱚᱠᱚᱢ ᱩᱰᱩᱠ ᱟᱠᱟᱱᱟ ᱟᱹᱰᱤ ᱨᱚᱠᱚᱢ ᱠᱳᱢᱯᱟᱱᱤ ᱨᱮᱱᱟᱜ ᱥᱟᱨᱟᱯᱷ ᱩᱰᱩᱠ ᱟᱠᱟᱱᱟ ᱛᱳ ᱚᱱᱟ ᱛᱮᱫᱚ ᱪᱮᱫ ᱞᱮᱠᱟ ᱞᱩᱜᱽᱲᱤᱡ ᱫᱚᱵᱚᱱ ᱥᱟᱯᱷᱟᱭᱟ ᱡᱮᱢᱚᱱ ᱯᱨᱚᱛᱷᱚᱢ ᱫᱚ ᱵᱟᱹᱞᱛᱤ ᱨᱮ ᱫᱟᱜ ᱵᱚᱱ ᱦᱟᱛᱟᱣᱟ ᱛᱟᱭᱚᱢᱛᱮ ᱥᱟᱨᱟᱯᱷ ᱵᱚᱱ ᱚᱱᱟ ᱨᱮᱵᱚᱱ ᱮᱢᱟᱜᱼᱟ ᱛᱟᱭᱚᱢᱛᱮ ᱵᱷᱟᱹᱞᱤ ᱚᱠᱚᱡ ᱛᱮᱵᱚᱱ ᱛᱤ ᱛᱮᱵᱚᱱ ᱜᱷᱟᱱᱴᱟ ᱢᱤᱞᱟᱹᱣᱟ ᱛᱟᱨᱯᱚᱨ ᱞᱩᱜᱽᱲᱤᱡ ᱵᱚᱱ ᱡᱚᱵᱮᱭᱟ ᱟᱨ ᱛᱟᱨᱯᱚᱨ ᱢᱤᱫ ᱜᱷᱟᱹᱲᱤᱡ ᱚᱱᱟ ᱨᱮᱵᱚᱱ ᱵᱷᱤᱡᱟᱹᱣ ᱦᱚᱪᱚ ᱟᱜᱼᱟ ᱛᱟᱭᱚᱢ ᱛᱮᱵᱚᱱ ᱪᱚᱠᱚᱡ ᱪᱚᱠᱚᱡᱟ ᱛᱚᱵᱮ ᱠᱷᱟᱱᱜᱮ ᱟᱹᱰᱤ ᱢᱚᱡᱽ ᱞᱩᱜᱽᱲᱤᱡ ᱠᱚ ᱥᱟᱯᱷᱟᱜᱼᱟ ᱡᱮᱢᱚᱱ ᱡᱟᱢᱟ ᱠᱚ ᱟᱝᱨᱚᱵ ᱟᱝᱨᱚᱵ ᱠᱚ ᱵᱷᱟᱹᱞᱤ ᱵᱷᱟᱹᱞᱤ ᱠᱤᱪᱨᱤᱡ ᱠᱚ ᱚᱱᱟᱛᱮ ᱵᱷᱟᱹᱞᱤ ᱚᱠᱚᱡᱛᱮ ᱥᱟᱯᱷᱟᱜᱼᱟ ᱛᱳ ᱤᱧᱫᱚ ᱡᱟᱦᱟᱱᱟᱜ ᱥᱟᱨᱟᱯᱷ ᱤᱧ ᱠᱩᱥᱤᱭᱟᱜᱼᱟ ᱚᱱᱟᱫᱚ ᱦᱩᱭᱩᱜ ᱠᱟᱱᱟ ᱡᱟᱦᱟᱸ ᱫᱚ ᱩᱰᱩᱠ ᱟᱠᱟᱱ ᱠᱞᱤᱱ ᱢᱮᱱᱛᱮ ᱡᱟᱦᱟᱸ ᱥᱟᱨᱟᱯᱷ ᱩᱰᱩᱠ ᱠᱟᱱ ᱚᱱᱟ